ᱱᱚᱣᱟ ᱦᱟᱹᱠᱩ ᱥᱟᱵ ᱵᱟᱠᱷᱨᱟᱛᱮ ᱱᱚᱣᱟ ᱦᱟᱹᱠᱩ ᱥᱮ ᱟᱹᱥᱩᱞ ᱵᱟᱠᱷᱨᱟᱛᱮ ᱱᱚᱣᱟ ᱞᱟᱹᱜᱤᱫ ᱛᱮᱫᱚ ᱡᱮᱞᱮᱠᱟ ᱵᱟᱸᱫ ᱥᱮ ᱯᱩᱠᱷᱨᱤ ᱡᱚᱫᱤ ᱛᱟᱦᱮᱸ ᱞᱮᱱᱠᱷᱟᱱ ᱛᱟᱦᱚᱞᱮᱫᱚ ᱟᱹᱰᱤ ᱵᱷᱟᱜᱤᱭᱟ ᱢᱟᱱᱮ ᱱᱚᱣᱟᱠᱩ ᱜᱟᱹᱰᱭᱟᱹ ᱥᱮ ᱯᱩᱠᱷᱨᱤ ᱱᱮᱛᱟᱨ ᱫᱚ ᱞᱤᱡ ᱛᱮᱦᱚᱸ ᱧᱟᱢᱚᱜ ᱠᱟᱱᱜᱮᱭᱟ ᱟᱫᱚ ᱞᱤᱡᱛᱮ ᱦᱟᱛᱟᱣ ᱠᱚᱨᱛᱮ ᱜᱮᱞᱮᱦᱚᱸ ᱟᱹᱰᱤ ᱟᱭᱢᱟᱜᱟᱱ ᱴᱟᱠᱟ ᱯᱚᱭᱥᱟ ᱫᱚᱨᱠᱟᱨᱟ ᱱᱚᱣᱟ ᱴᱟᱠᱟ ᱯᱚᱭᱥᱟ ᱡᱚᱜᱟᱲ ᱫᱚ ᱛᱷᱚᱲᱟ ᱢᱩᱥᱠᱤᱞ ᱧᱚᱜ ᱜᱮᱭᱟ ᱛᱚᱵᱮ ᱥᱚᱨᱠᱟᱨ ᱴᱷᱮᱱ ᱠᱷᱚᱱ ᱡᱚᱫᱤ ᱱᱚᱣᱟ ᱜᱚᱲᱚ ᱥᱚᱯᱚᱦᱚᱫ ᱠᱤᱪᱷᱩ ᱧᱟᱢ ᱞᱮᱱᱠᱷᱟᱱ ᱱᱚᱣᱟᱠᱩ ᱜᱟᱹᱰᱭᱟᱹ ᱥᱮ ᱯᱩᱠᱷᱨᱤ ᱥᱮ ᱵᱟᱸᱫ ᱞᱤᱡ ᱦᱟᱛᱟᱣ ᱠᱟᱛᱮᱫ ᱱᱚᱣᱟ ᱦᱟᱠᱩ ᱥᱟᱵ ᱠᱟᱛᱮᱫ ᱟᱹᱠᱷᱨᱤᱧ ᱠᱟᱛᱮᱫ ᱡᱤᱵᱤᱠᱟ ᱚᱨᱡᱚᱱ ᱫᱚ ᱠᱷᱩᱵ ᱱᱟᱯᱟᱭ ᱜᱮᱭᱟ ᱛᱚᱵᱮ ᱱᱚᱣᱟᱨᱮ ᱥᱚᱨᱠᱟᱨ ᱴᱷᱮᱱ ᱠᱷᱚᱱ ᱜᱚᱲᱚ ᱥᱚᱯᱚᱦᱚᱫ ᱡᱚᱫᱤ ᱵᱟᱝ ᱧᱟᱢ ᱞᱮᱱᱠᱷᱟᱡ ᱮᱥᱠᱟᱨ ᱛᱮᱫᱚ ᱞᱤᱡᱽ ᱦᱟᱛᱟᱣ ᱠᱟᱛᱮᱫ ᱱᱚᱝᱠᱟᱱ ᱜᱟᱹᱰᱭᱟᱹ ᱨᱮ ᱦᱟᱠᱩ ᱥᱟᱵ ᱦᱟᱹᱠᱩ ᱟᱹᱥᱩᱞ ᱠᱟᱛᱮᱫ ᱟᱠᱷᱨᱤᱧ ᱫᱚ ᱟᱹᱰᱤ ᱢᱩᱥᱠᱤᱞ ᱜᱮᱭᱟ ᱠᱟᱨᱚᱱ ᱥᱮ ᱪᱮᱫᱟᱜ ᱱᱩᱝᱠᱩ ᱦᱟᱠᱩ ᱟᱹᱠᱷᱨᱤᱧ ᱠᱚᱨᱛᱮ ᱜᱮᱞᱮ ᱦᱟᱹᱠᱩ ᱪᱟᱥ ᱠᱚᱨᱛᱮ ᱜᱮᱞᱮ ᱢᱤᱫᱴᱟᱝ ᱵᱷᱟᱹᱜᱤ ᱪᱟᱨᱟ ᱫᱚᱨᱠᱟᱨᱟ ᱵᱷᱟᱹᱜᱤ ᱦᱟᱹᱠᱩ ᱤᱛᱟᱹ ᱫᱚᱨᱠᱟᱨᱟ ᱦᱟᱹᱠᱩ ᱞᱟᱹᱜᱤᱫ ᱡᱚᱢᱟᱜ ᱫᱚᱨᱠᱟᱨᱟ ᱛᱟᱨᱯᱚᱨᱮ ᱦᱟᱹᱠᱩ ᱥᱟᱵ ᱢᱟᱲᱟᱝ ᱞᱟᱹᱴᱩ ᱜᱟᱹᱰᱭᱟᱹ ᱡᱚᱫᱤ ᱦᱩᱭᱩᱜ ᱠᱷᱟᱱ ᱛᱟᱯᱚᱨᱮ ᱡᱷᱟᱹᱞᱤ ᱫᱚᱨᱠᱟᱨᱟ ᱚᱱᱠᱟᱱ ᱡᱷᱟᱹᱞᱤ ᱚᱨ ᱞᱟᱹᱜᱤᱫ ᱡᱷᱟᱹᱞᱤ ᱛᱮ ᱦᱟᱹᱠᱩ ᱥᱟᱵ ᱞᱟᱹᱜᱤᱫ ᱦᱚᱲ ᱫᱚᱨᱠᱟᱨᱟ ᱱᱚᱜᱚᱭ ᱱᱚᱝᱠᱟ ᱱᱚᱜᱚᱱᱟᱠᱩ ᱡᱚᱛᱚ ᱠᱤᱪᱷᱩ ᱧᱮᱞ ᱤᱭᱟᱹ ᱠᱟᱛᱮᱫ ᱱᱚᱝᱠᱟᱱ ᱤᱭᱟᱹ ᱡᱚᱫᱤ ᱥᱚᱨᱠᱟᱨ ᱴᱷᱮᱱᱠᱷᱚᱱ ᱞᱤᱡ ᱛᱮ ᱱᱚᱝᱠᱟᱱ ᱠᱤᱪᱷᱩ ᱠᱷᱟᱥ ᱯᱩᱠᱷᱨᱤ ᱠᱩ ᱧᱟᱢ ᱞᱮᱱᱠᱷᱟᱱ ᱛᱟᱦᱚᱞᱮ ᱫᱚ ᱠᱷᱩᱵ ᱵᱷᱟᱹᱜᱤ ᱦᱩᱭᱩᱜᱼᱟ ᱱᱤᱭᱟᱹᱠᱚᱨᱮ ᱰᱚ ᱱᱚᱝᱠᱟᱱ ᱤᱭᱟᱹ ᱵᱟᱹᱱᱩᱜ ᱠᱚᱣᱟ ᱛᱚᱵᱮ ᱥᱚᱨᱠᱟᱨᱟᱜ ᱜᱚᱲᱚ ᱥᱚᱯᱚᱦᱚᱫ ᱡᱚᱫᱤ ᱧᱟᱢ ᱞᱮᱱᱠᱷᱟᱱ ᱞᱤᱡ ᱥᱮ ᱱᱚᱝᱠᱟᱱ ᱮᱢᱱᱤ ᱜᱟᱹᱰᱭᱟᱹᱦᱚᱸ ᱡᱚᱫᱤ ᱧᱟᱢ ᱞᱮᱱᱠᱷᱟᱡ ᱯᱟᱵᱞᱤᱠᱟᱜ ᱡᱟᱦᱟᱸᱭᱟᱜ ᱜᱤ ᱱᱚᱣᱟ ᱠᱚᱨᱮ ᱦᱟᱠᱩ ᱟᱹᱥᱩᱞ ᱠᱟᱛᱮᱫ ᱟᱹᱠᱷᱨᱤᱧ ᱢᱤᱫᱴᱮᱱ ᱫᱚ ᱞᱟᱵ ᱡᱚᱱᱚᱠ ᱵᱮᱯᱥᱟ ᱛᱚ ᱦᱩᱭ ᱫᱟᱲᱮᱭᱟᱜᱼᱟ ᱛᱚᱵᱮ ᱱᱤᱭᱟᱹ ᱠᱷᱚᱱ ᱱᱤᱭᱟᱹ ᱠᱚᱨᱮᱫᱚ ᱟᱫᱚ ᱠᱷᱩᱵ ᱮᱠᱷᱚᱱ ᱱᱚᱝᱠᱟᱱ ᱦᱟᱹᱠᱩ ᱪᱟᱹᱥᱤᱫᱚ ᱮᱠᱷᱚᱱᱚ ᱵᱟᱹᱠᱩ ᱛᱮᱭᱟᱨ ᱟᱠᱟᱱᱟ